ᱱᱟᱯᱟᱭ ᱡᱚᱢ ᱧᱩ ᱦᱚᱲᱢᱚ ᱥᱟᱶᱟᱨ ᱪᱮᱛᱟᱱ ᱞᱟᱹᱜᱤᱫ ᱫᱚ ᱦᱩᱭᱩᱜ ᱠᱟᱱᱟ ᱡᱮ ᱟᱲᱟᱜ ᱥᱟᱠᱟᱢ ᱟᱲᱟᱜ ᱥᱟᱠᱟᱢ ᱫᱚᱞᱮ ᱡᱚᱢᱟ ᱱᱤᱡᱮ ᱛᱮᱜᱮᱞᱮ ᱟᱹᱜᱩᱭᱟ ᱡᱟᱦᱟᱸ ᱠᱚ ᱵᱟᱭ ᱠᱷᱚᱛ ᱠᱚᱜᱼᱟ ᱰᱟᱝᱨᱟ ᱠᱟᱴᱟ ᱟᱲᱟᱜ ᱠᱚ ᱦᱟᱥᱟ ᱟᱲᱟᱜ ᱠᱚ ᱟᱨ ᱵᱟᱲᱜᱮ ᱨᱮ ᱛᱟᱦᱮᱸ ᱠᱚᱜ ᱜᱮᱭᱟ ᱚᱱᱟ ᱠᱷᱟᱹᱛᱤᱨ ᱞᱮ ᱨᱚᱦᱚᱭ ᱠᱟᱜᱼᱟ ᱢᱩᱱᱜᱟᱹ ᱟᱲᱟᱜ ᱠᱚᱦᱚᱸ ᱞᱮ ᱩᱛᱩᱭᱟ ᱚᱱᱟ ᱠᱚᱞᱮ ᱡᱚᱢᱟ ᱟᱨ ᱡᱚᱢ ᱥᱟᱱᱟ ᱞᱮᱠᱷᱟᱱ ᱫᱚ ᱨᱚᱠᱚᱡ ᱡᱷᱤᱱᱩᱠ ᱠᱚᱦᱚᱸ ᱞᱮ ᱡᱚᱢ ᱠᱚᱜᱮᱭᱟ ᱟᱹᱜᱩ ᱠᱟᱛᱮᱫ ᱟᱨ ᱡᱤᱞ ᱦᱟᱹᱠᱩ ᱦᱚᱸᱞᱮ ᱡᱚᱢ ᱜᱮᱭᱟ ᱚᱱᱟ ᱫᱚ ᱵᱤᱪ ᱵᱤᱪ ᱨᱮ ᱡᱟᱦᱟᱸ ᱛᱤᱥ ᱨᱮᱞᱮ ᱡᱚᱢᱟ ᱛᱚᱣᱟ ᱠᱚᱦᱚᱸ ᱞᱮ ᱧᱩ ᱫᱚᱞᱮ ᱧᱩ ᱵᱟᱲᱟᱭ ᱜᱮᱭᱟ ᱟᱨ ᱱᱚᱠᱨᱤ ᱦᱚᱲ ᱞᱮᱠᱟ ᱢᱟ ᱵᱮᱥ ᱵᱮᱥ ᱢᱟ ᱫᱤᱱ ᱦᱤᱞᱳᱜ ᱢᱟ ᱵᱟᱞᱮ ᱡᱚᱢ ᱫᱟᱲᱮᱭᱟᱜᱼᱟ ᱚᱱᱟ ᱠᱷᱟᱹᱛᱤᱨ ᱛᱮ ᱡᱟᱦᱟᱸ ᱛᱤᱥ ᱠᱚᱨᱮ ᱜᱮᱞᱮ ᱡᱚᱢ ᱵᱟᱲᱟᱭᱟ ᱟᱨ ᱡᱟᱦᱟᱸ ᱛᱤᱥ ᱨᱮ ᱡᱚᱢ ᱠᱟᱛᱮᱫ ᱦᱚᱸ ᱵᱮᱥᱟᱜ ᱮᱢ ᱡᱚᱢ ᱠᱷᱟᱱ ᱫᱚ ᱵᱮᱥ ᱜᱮᱢ ᱛᱟᱦᱮᱱᱟ ᱚᱱᱟ ᱠᱷᱟᱹᱛᱤᱨ ᱛᱮ ᱟᱞᱮ ᱫᱚ ᱟᱹᱜᱩ ᱠᱟᱛᱮᱱ ᱡᱤᱞ ᱦᱟᱹᱠᱩ ᱠᱚᱦᱚᱸ ᱡᱟᱦᱟᱸ ᱛᱤᱥ ᱨᱮᱜᱮᱞᱮ ᱡᱚᱢᱟ ᱫᱮᱥᱤ ᱥᱤᱢ ᱠᱚ ᱟᱨ ᱯᱳᱞᱴᱨᱤ ᱥᱤᱢ ᱠᱚᱢᱟ ᱵᱮᱢᱟᱨ ᱦᱩᱭᱩᱜᱼᱟ ᱚᱱᱟ ᱠᱷᱟᱹᱛᱤᱨ ᱛᱮ ᱚᱱᱟ ᱠᱚᱫᱚ ᱩᱱᱟᱹᱜ ᱫᱚ ᱵᱟᱞᱮ ᱪᱚᱲᱟᱣᱟ ᱡᱚᱢ ᱫᱚᱞᱮ ᱡᱚᱢ ᱜᱮᱭᱟ ᱡᱟᱦᱟᱸ ᱛᱤᱥ ᱠᱚᱨᱮ ᱫᱮᱥᱤ ᱥᱤᱢ ᱠᱚᱜᱮ ᱡᱚᱢ ᱥᱟᱱᱟ ᱞᱮᱠᱷᱟᱱ ᱞᱮ ᱡᱚᱢᱟ ᱟᱨ ᱡᱟᱹᱥᱛᱤ ᱛᱮᱫ ᱫᱚ ᱟᱞᱮ ᱫᱚ ᱟᱲᱟᱜ ᱥᱟᱠᱟᱢ ᱠᱚᱜᱮᱞᱮ ᱡᱚᱢᱟ